ᱤᱧ ᱫᱚ ᱞᱩᱞᱦᱤ ᱰᱟᱹᱲᱠᱟᱹ ᱪᱟᱹᱲᱠᱟᱹ ᱦᱟᱹᱠᱩ ᱱᱩᱠᱩ ᱜᱮ ᱡᱚᱢ ᱤᱧ ᱠᱩᱥᱤᱭᱟᱠᱚᱣᱟ ᱟᱨ ᱥᱟᱫᱷᱟᱨᱚᱱ ᱦᱚᱲ ᱦᱚᱸ ᱱᱚᱝᱠᱟ ᱞᱮᱠᱟᱜᱮ ᱯᱩᱴᱷᱤ ᱦᱟᱹᱠᱩ ᱰᱟᱹᱲᱠᱟᱹ ᱱᱩᱠᱩ ᱦᱟᱹᱠᱩ ᱦᱚᱸᱠᱚ ᱠᱩᱥᱤᱭᱟᱠᱚᱣᱟ ᱟᱨᱚ ᱠᱤᱪᱷᱩ ᱟᱭᱢᱟ ᱦᱚᱲ ᱢᱮᱱᱟᱜ ᱠᱟᱜ ᱠᱚᱣᱟ ᱩᱱᱠᱩ ᱫᱚ ᱞᱟᱹᱴᱩ ᱦᱟᱹᱠᱩ ᱠᱩᱥᱤᱭᱟᱠᱚᱣᱟ ᱠᱚ ᱡᱮᱢᱚᱱ ᱨᱩᱭ ᱢᱤᱲᱤᱠ ᱠᱟᱛᱞᱟ ᱩᱱᱠᱩ ᱦᱚᱸᱠᱚ ᱠᱩᱥᱤᱭᱟᱠᱚᱣᱟ ᱟᱨᱚ ᱠᱤᱪᱷᱩ ᱢᱮᱱᱟᱜ ᱠᱚᱣᱟ ᱵᱟᱺᱵᱤ ᱦᱟᱠᱩ ᱦᱚᱸᱠᱚ ᱠᱩᱥᱤᱭᱟᱠᱚ ᱜᱮᱭᱟ ᱚᱱᱠᱟ ᱞᱮᱠᱟᱜᱮ ᱟᱭᱢᱟ ᱞᱮᱠᱟᱱ ᱦᱟᱹᱠᱩ ᱟᱭᱢᱟ ᱞᱮᱠᱟᱱ ᱦᱚᱲ ᱟᱹᱰᱤ ᱨᱚᱠᱚᱢ ᱦᱟᱹᱠᱩ ᱠᱚ ᱠᱩᱥᱤᱭᱟᱠᱚᱣᱟ